ᱤᱧ ᱟᱞᱮ ᱢᱚᱭᱩᱨᱵᱷᱚᱸᱡᱽ ᱦᱚᱱᱚᱛ ᱩᱲᱤᱥᱥᱟ ᱵᱷᱤᱛᱨᱤ ᱨᱮ ᱟᱹᱰᱤ ᱡᱳᱨᱮ ᱫᱟᱜ ᱠᱮᱜᱼᱟᱭ ᱟᱨ ᱟᱨ ᱱᱚᱝᱠᱟ ᱫᱟᱜ ᱦᱚᱸ ᱦᱮᱡ ᱮᱱᱟ

ᱟᱨ ᱫᱟᱜ ᱠᱮᱜ ᱟᱭ ᱫᱟᱜ ᱫᱟᱜ ᱠᱟᱛᱮᱫ ᱪᱟᱥ ᱪᱟᱥ ᱠᱮᱜᱼᱟ ᱞᱮ ᱨᱟᱱ ᱨᱟᱱ ᱠᱚ ᱜᱚᱜ ᱠᱟᱛᱮᱫ ᱞᱮ ᱞᱚᱥᱚᱫ ᱵᱟᱲᱟ ᱠᱮᱜᱼᱟ ᱟᱨᱦᱚᱸ ᱚᱱᱟ ᱥᱟᱶᱛᱮ ᱡᱟᱦᱟᱸ ᱡᱟᱦᱟᱸ ᱛᱤᱱᱟᱹᱜ ᱡᱮᱢᱚᱱ ᱦᱚᱭ ᱫᱟᱜ ᱠᱮᱜ ᱟᱭ ᱜᱩᱨᱞᱟᱹ ᱜᱩᱨᱞᱤ ᱟᱞᱮ ᱚᱲᱟᱜ ᱠᱚ ᱚᱲᱟᱜ ᱠᱚᱭ ᱨᱟᱹᱯᱩᱫ ᱠᱮᱜ ᱟᱭ ᱟᱨ ᱵᱟᱨᱥᱤᱧ ᱯᱮ ᱫᱤᱱ ᱚᱲᱟᱜ ᱠᱷᱚᱭᱟᱜ ᱩᱰᱩᱠ ᱜᱮ ᱵᱟᱞᱮ ᱩᱰᱩᱠ ᱫᱟᱲᱮᱭᱟᱫᱟ ᱫᱟᱠᱟ ᱩᱛᱩ ᱞᱟᱹᱜᱤᱫ ᱞᱮ ᱩᱴᱷᱠᱮᱨᱮᱱᱟ ᱥᱟᱦᱟᱱ ᱥᱟᱠᱟᱢ ᱦᱚᱸ ᱵᱟᱞᱮ ᱧᱟᱢ ᱫᱟᱲᱮᱭᱟᱫᱟ ᱢᱟᱱᱮ ᱱᱩᱱᱟᱹᱜ ᱡᱳᱨᱮ ᱫᱟᱜ ᱠᱮᱜᱼᱟᱭ ᱢᱟᱱᱮ ᱵᱟᱹᱫᱽ ᱵᱟᱹᱭᱦᱟᱹᱲ ᱠᱚ ᱞᱟᱞᱮ ᱪᱟᱯᱮᱭᱮᱱᱟ ᱟᱞᱮ ᱞᱟᱞᱮ ᱪᱟᱯᱮᱭᱮᱱᱟ ᱟᱲᱮ ᱠᱚ ᱟᱲᱮ ᱠᱚ ᱛᱟᱞᱮ ᱨᱟᱹᱯᱩᱫ ᱤᱫᱤ ᱠᱮᱜᱼᱟᱭ ᱟᱲᱮ ᱠᱚ ᱨᱟᱹᱯᱩᱫ ᱤᱫᱤ ᱠᱮᱜᱼᱟᱭ ᱚᱱᱟ ᱥᱟᱶᱛᱮ ᱟᱨᱦᱚᱸ ᱦᱩᱲᱩ ᱠᱚᱦᱚᱸ ᱡᱟᱦᱟᱸ ᱫᱟᱨᱮ ᱡᱟᱦᱟᱸ ᱠᱚᱞᱮ ᱨᱚᱦᱚᱭ ᱞᱮᱜᱼᱟ ᱚᱱᱟ ᱠᱚᱢᱟ ᱦᱩᱰᱤᱧ ᱜᱮ ᱛᱟᱦᱮᱸᱫ ᱚᱱᱟᱠᱚ ᱟᱫᱷᱚᱢ ᱫᱚ ᱥᱮᱭᱟ ᱥᱮᱭᱟ ᱤᱫᱤ ᱠᱮᱜᱼᱟᱭ ᱥᱮᱭᱟ ᱤᱫᱤᱭᱮᱱᱟ